ᱥᱟᱹᱨᱤ ᱠᱟᱛᱷᱟ ᱢᱮᱱ ᱛᱮᱫᱚ ᱤᱧ ᱡᱟᱦᱟᱱ ᱚᱱᱚᱲᱦᱮᱸ ᱥᱮ ᱜᱟᱹᱛᱷᱱᱤ ᱠᱚᱫᱚ ᱵᱟᱹᱧ ᱚᱞ ᱵᱟᱲᱟ ᱟᱠᱟᱫᱟ ᱢᱮᱱᱠᱷᱟᱱ ᱜᱤᱫᱽᱨᱟᱹ ᱠᱷᱚᱱ ᱥᱮ ᱱᱤᱛᱚᱜ ᱫᱷᱟᱹᱵᱤᱡ ᱡᱟᱦᱟᱸ ᱚᱱᱚᱲᱦᱮᱸ ᱠᱚ ᱥᱮ ᱜᱟᱛᱷᱱᱤ ᱠᱚᱧ ᱯᱟᱲᱦᱟᱣ ᱵᱟᱲᱟ ᱟᱠᱟᱫᱟ ᱤᱱᱟᱹ ᱠᱚᱨᱮᱫ ᱜᱩᱨᱩ ᱜᱚᱢᱠᱮᱭᱟᱜ ᱡᱟᱦᱟᱸ ᱚᱞ ᱠᱚ ᱪᱮᱫ ᱞᱮᱠᱟ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢᱦᱚᱸ ᱢᱮᱱᱟᱢ ᱚᱞᱮᱢ ᱟᱫᱽ ᱞᱮᱨᱮ ᱫᱷᱚᱨᱚᱢ ᱮᱢ ᱟᱫᱽ ᱞᱮᱨᱮ ᱟᱢ ᱦᱚᱸᱢ ᱟᱫᱚᱜ ᱟᱨ ᱵᱟᱝᱠᱷᱟᱱ ᱟᱭᱢᱟ ᱞᱮᱠᱟᱱ ᱩᱱᱤᱭᱟᱜ ᱡᱟᱦᱟᱸ ᱯᱩᱛᱷᱤ ᱠᱚ ᱚᱱᱟᱠᱚ ᱫᱚᱢᱮᱜᱮ ᱡᱟᱦᱟᱱ ᱠᱟᱹᱢᱤ ᱠᱚᱨᱟᱣ ᱨᱮ ᱩᱫᱽᱜᱟᱹᱣ ᱤᱧᱟᱹᱭ ᱟᱯᱮ ᱡᱟᱦᱟᱸᱭ ᱠᱚᱯᱮ ᱱᱚᱣᱟ ᱤᱧᱟᱹᱜ ᱠᱟᱛᱷᱟ ᱱᱚᱜᱼᱚᱭ ᱯᱮ ᱟᱸᱡᱚᱢᱮᱫᱟ ᱟᱯᱮ ᱦᱚᱸ ᱢᱤᱫ ᱫᱷᱟᱣ ᱡᱩᱫᱤ ᱜᱩᱨᱩ ᱜᱚᱢᱠᱮᱭᱟᱜ ᱠᱟᱹᱦᱱᱤ ᱠᱚ ᱚᱱᱚᱲᱦᱮᱸ ᱠᱚᱯᱮ ᱯᱟᱲᱦᱟᱣᱟ ᱛᱟᱦᱞᱮ ᱟᱯᱮ ᱦᱚᱸ ᱟᱹᱰᱤ ᱥᱟᱺᱜᱤᱧ ᱨᱮᱱᱟᱜ ᱰᱟᱦᱟᱨ ᱠᱚᱯᱮ ᱧᱮᱧᱟᱢ ᱫᱟᱲᱮᱜᱼᱟ ᱟᱨᱯᱮ ᱩᱫᱽᱜᱟᱹᱣᱚᱜᱼᱟ ᱱᱚᱣᱟᱜᱮ ᱤᱧᱟᱹᱜ ᱥᱟᱸᱫᱮᱥ ᱫᱚ